ᱞᱟᱜᱟᱱ ᱠᱟᱹᱨᱤ ᱨᱮᱱᱟᱜ ᱟᱢ ᱤᱧ ᱞᱟᱹᱜᱤᱫ ᱢᱚᱱᱳᱦᱳᱥ ᱫᱚ ᱱᱚᱝᱠᱟ ᱵᱚᱫᱚᱞᱮᱱᱟ ᱡᱮ ᱞᱟᱦᱟᱛᱮ ᱟᱵᱚ ᱫᱚ ᱥᱮᱫᱟᱭ ᱨᱮᱱᱟᱜ ᱡᱩᱜᱽ ᱨᱮᱫᱚ ᱟᱵᱚ ᱪᱮᱫ ᱠᱟᱵᱚᱱ ᱪᱮᱫᱠᱟᱵᱚᱱ ᱛᱟᱦᱮᱸ ᱞᱮᱱᱟ ᱪᱮᱫᱠᱟ ᱥᱮᱨᱮᱧ ᱵᱚᱱ ᱟᱸᱡᱚᱢᱮᱫ ᱛᱟᱦᱮᱸᱫ ᱯᱨᱚᱛᱷᱚᱢ ᱥᱮᱫᱟᱭ ᱨᱮᱱ ᱦᱚᱲ ᱫᱚ ᱩᱱᱠᱩ ᱫᱚ ᱯᱨᱚᱛᱷᱚᱢ ᱫᱚ ᱨᱮᱰᱤᱭᱳ ᱛᱟᱦᱮᱸ ᱞᱮᱱᱟ ᱨᱮᱰᱤᱭᱳ ᱨᱮ ᱥᱤᱨᱤᱧ ᱠᱚᱠᱚ ᱟᱸᱡᱚᱢᱮᱫ ᱛᱟᱦᱮᱸᱫ ᱟᱨ ᱱᱮᱛᱟᱨ ᱡᱩᱜᱽ ᱨᱮ ᱥᱤᱨᱤᱧ ᱠᱚ ᱟᱸᱡᱚᱢᱮᱫᱟ ᱱᱮᱛᱟᱨ ᱫᱚ ᱦᱩᱭ ᱠᱟᱱᱟ ᱯᱷᱳᱱ ᱦᱩᱭ ᱠᱟᱱᱟ ᱨᱮᱰᱤᱭᱳ ᱵᱚᱫᱚᱞ ᱛᱮ ᱯᱷᱳᱱ ᱦᱮᱡ ᱱᱟ ᱞᱟᱦᱟ ᱛᱮᱫᱚ ᱨᱮᱰᱤᱭᱳ ᱨᱮᱜᱮ ᱠᱚ ᱟᱸᱡᱚᱢᱮᱫ ᱛᱟᱦᱮᱸᱫ ᱟᱨ ᱡᱟᱦᱟᱸ ᱠᱚ ᱡᱩᱫᱤ ᱢᱚᱪᱟᱛᱮ ᱠᱚ ᱥᱮᱨᱮᱧ ᱵᱟᱲᱟ ᱠᱮᱫᱟ ᱵᱟᱯᱞᱟ ᱚᱲᱟᱜ ᱠᱚᱨᱮᱜ ᱵᱟ ᱵᱷᱚᱡᱽ ᱚᱲᱟᱜ ᱠᱚᱨᱮᱜ ᱚᱱᱟ ᱥᱮᱨᱮᱧ ᱵᱟᱲᱟ ᱠᱮᱫᱟ ᱠᱚ ᱚᱸᱰᱮᱜᱮ ᱚᱸᱰᱮᱜᱮ ᱱᱚᱣᱟ ᱠᱚᱫᱚ ᱠᱚ ᱟᱸᱡᱚᱢᱮᱫ ᱛᱟᱦᱮᱸᱫ ᱱᱮᱛᱟᱨ ᱫᱚ ᱛᱩᱫ ᱠᱟᱱᱟ ᱱᱚᱝᱠᱟ ᱡᱤᱱᱤᱥ ᱢᱤᱫᱴᱮᱱ ᱱᱚᱝᱠᱟ ᱯᱨᱚᱡᱩᱠᱛᱤ ᱛᱩᱫ ᱠᱟᱱᱟ ᱱᱤᱛᱚᱜ ᱫᱚ ᱛᱩᱫ ᱠᱟᱱᱟ ᱯᱷᱳᱱ ᱛᱮᱦᱚᱸᱢ ᱟᱸᱡᱚᱢ ᱫᱟᱲᱮᱭᱟᱜᱼᱟ ᱵᱤᱵᱷᱤᱱᱱᱚ ᱨᱚᱠᱚᱢ ᱴᱤᱵᱷᱤ ᱨᱮᱦᱚᱢ ᱟᱸᱡᱚᱢ ᱫᱟᱲᱮᱭᱟᱜᱼᱟ ᱥᱮᱨᱮᱧ ᱠᱚ ᱞᱟᱦᱟ ᱛᱮᱫᱚ ᱴᱤᱵᱷᱤ ᱛᱟᱦᱮᱸ ᱞᱮᱱᱟ ᱥᱟᱫᱟ ᱠᱟᱞᱳ ᱴᱤᱵᱷᱤ ᱛᱟᱦᱮᱸ ᱞᱮᱱᱟ ᱛᱳ ᱱᱮᱛᱟᱨ ᱫᱚ ᱴᱤᱵᱷᱤ ᱛᱩᱫ ᱠᱟᱱᱟ ᱠᱚᱢᱯᱤᱭᱩᱴᱟᱨ ᱛᱩᱫ ᱠᱟᱱᱟ ᱞᱮᱯᱴᱚᱯ ᱨᱮᱦᱚᱸᱢ ᱟᱸᱡᱚᱢ ᱫᱟᱲᱮᱜᱼᱟ ᱱᱮᱛᱟᱨ ᱫᱚ ᱵᱚᱠᱥ ᱠᱚᱨᱮ ᱦᱚᱸᱢ ᱟᱸᱡᱚᱢ ᱫᱟᱲᱮᱭᱟᱜᱼᱟ ᱢᱤᱫᱴᱟᱝ ᱪᱤᱯᱥ ᱢᱟᱫᱽᱫᱷᱚᱢ ᱛᱮ ᱚᱱᱟ ᱟᱢ ᱥᱮᱨᱮᱧ ᱮᱢ ᱟᱸᱡᱚᱢ ᱫᱟᱲᱮᱜᱼᱟ ᱢᱤᱫᱴᱟᱝ ᱥᱯᱤᱠᱟᱨ ᱢᱟᱫᱽᱫᱷᱚᱢ ᱛᱮ ᱟᱨ ᱟᱢ ᱱᱮᱛᱟᱨ ᱫᱚ ᱟᱨᱚ ᱟᱨᱚ ᱱᱮᱛᱟᱨ ᱢᱤᱫᱴᱟᱱ ᱛᱩᱫ ᱠᱟᱱᱟ ᱟᱢ ᱫᱚ ᱡᱷᱚᱛᱚ ᱠᱤᱪᱷᱩ ᱵᱞᱩᱴᱩᱛᱷ ᱢᱟᱫᱽᱫᱷᱚᱢ ᱛᱮ ᱚᱱᱠᱟ ᱠᱟᱛᱮᱜ ᱦᱚᱸ ᱥᱮᱨᱮᱧᱮᱢ ᱟᱸᱡᱚᱢ ᱫᱟᱲᱮᱜᱼᱟ ᱱᱮᱛᱟᱨ ᱵᱚᱠᱥ ᱠᱚᱨᱮᱜ ᱦᱚᱸ ᱟᱢ ᱥᱮᱨᱮᱧᱮᱢ ᱟᱸᱡᱚᱢ ᱫᱟᱲᱮᱜᱼᱟ ᱞᱟᱦᱟᱛᱮ ᱢᱟᱭᱤᱠ ᱠᱚᱨᱮ ᱦᱚᱸ ᱥᱤᱨᱤᱧ ᱮᱢ ᱟᱸᱡᱚᱢ ᱫᱟᱲᱮᱜᱼᱟ ᱛᱚ ᱱᱮᱛᱟᱨ ᱡᱟᱦᱟᱸ ᱛᱤᱱᱟᱹᱜ ᱱᱮᱛᱟᱨ ᱡᱩᱜᱽ ᱦᱮᱡ ᱠᱟᱱᱟ ᱟᱥᱛᱮ ᱟᱥᱛᱮ ᱞᱟᱦᱟ ᱨᱮᱱᱟᱜ ᱫᱤᱱ ᱞᱮᱠᱟ ᱫᱚ ᱵᱟᱝ ᱞᱟᱦᱟ ᱛᱮᱫᱚ ᱦᱚᱲ ᱥᱤᱨᱤᱧᱮᱜ ᱛᱟᱦᱮᱸᱫ ᱠᱚ ᱡᱷᱚᱛᱚ ᱦᱚᱲ ᱡᱟᱦᱟᱸᱭ ᱢᱚᱪᱟ ᱛᱮᱠᱚ ᱥᱮᱨᱮᱧᱮᱫ ᱛᱟᱦᱮᱸᱫ ᱱᱮᱛᱟᱨ ᱫᱚ ᱨᱮᱠᱳᱰᱤᱝ ᱥᱮᱨᱮᱧ ᱨᱮᱠᱳᱰᱤᱝ ᱨᱮᱠᱳᱰᱤᱝ ᱨᱮᱱᱟᱜ ᱡᱷᱚᱛᱚ ᱥᱤᱥᱴᱮᱢ ᱦᱮᱡ ᱠᱟᱱᱟ ᱡᱷᱚᱛᱚ ᱠᱤᱪᱷᱩ ᱜᱮ ᱥᱮᱨᱮᱧ ᱨᱮᱠᱟ ᱞᱟᱹᱜᱤᱫ ᱛᱮ ᱱᱚᱣᱟᱜᱮ ᱞᱟᱹᱭ ᱞᱮᱠᱟ ᱛᱟᱦᱮᱸ ᱠᱟᱱᱟ ᱡᱮ ᱟᱥᱛᱮ ᱟᱥᱛᱮ ᱫᱷᱤᱨᱮ ᱫᱷᱤᱨᱮ ᱡᱟᱦᱟᱸ ᱚᱱᱟ ᱠᱚᱫᱚ ᱵᱤᱞᱩᱯᱛᱤ ᱪᱟᱞᱟᱜ ᱠᱟᱱᱟ ᱡᱟᱦᱟᱸ ᱥᱮᱨᱮᱧ ᱨᱮᱰᱤᱭᱳ ᱠᱚᱦᱚᱸ ᱱᱮᱛᱟᱨ ᱫᱚ ᱵᱟᱹᱱᱩᱜᱼᱟ ᱞᱟᱦᱟᱛᱮ ᱛᱟᱦᱮᱸ ᱞᱮᱱᱟ ᱱᱮᱛᱟᱨ ᱫᱚ ᱡᱷᱚᱛᱚ ᱡᱩᱜᱽ ᱱᱮᱛᱟᱨ ᱫᱚ ᱟᱥᱛᱮ ᱟᱥᱛᱮ ᱫᱷᱤᱨᱮ ᱫᱷᱤᱨᱮ ᱚᱜᱽᱨᱚᱜᱚᱛᱤ ᱥᱮᱫ ᱪᱟᱞᱟᱜ ᱠᱟᱱᱟ ᱟᱯᱰᱮᱴᱚᱜ ᱠᱟᱱᱟ ᱡᱷᱚᱛᱚ ᱠᱤᱪᱷᱩ ᱜᱮ ᱛᱚ ᱚᱱᱟ ᱡᱤᱱᱤᱥ ᱜᱮ ᱱᱤᱛᱚᱜ ᱫᱚ ᱟᱹᱰᱤ ᱵᱷᱟᱜᱮ ᱢᱤᱫᱴᱟᱝ ᱚᱠᱛᱚ ᱨᱮ ᱤᱫᱤᱭᱮᱫᱟᱭ